ᱦᱮᱸ ᱤᱧ ᱟᱹᱰᱤ ᱞᱟᱦᱟ ᱧᱚᱜ ᱨᱮᱜᱮ ᱞᱟᱦᱟ ᱜᱮ ᱵᱟᱨ ᱯᱮ ᱥᱮᱨᱢᱟ ᱢᱟᱨᱟᱝ ᱨᱮ ᱤᱧ ᱴᱨᱤᱯ ᱥᱮ ᱥᱟᱸᱜᱷᱟᱨ ᱤᱧ ᱪᱟᱞᱟᱣ ᱞᱮᱱᱟ ᱚᱱᱟ ᱫᱚ ᱤᱥᱠᱩᱞ ᱠᱷᱚᱱ ᱡᱟᱦᱟᱸ ᱛᱚᱠᱷᱚᱱ ᱫᱚ ᱴᱩᱭᱮᱞᱵᱷ ᱥᱮ ᱵᱟᱨᱚ ᱠᱮᱞᱟᱥ ᱨᱮᱧ ᱯᱟᱲᱦᱟᱜ ᱠᱟᱱ ᱛᱟᱦᱮᱸᱱᱟ ᱪᱟᱞᱟᱣ ᱞᱮᱱᱟ ᱞᱮ ᱡᱚᱭᱪᱚᱱᱰᱤ ᱡᱚᱭᱪᱚᱱᱰᱤ ᱞᱮ ᱪᱟᱞᱟᱣ ᱞᱮᱱᱟ ᱚᱸᱰᱮ ᱫᱚ ᱚᱛᱱᱚᱜ ᱥᱟᱛᱟᱢ ᱠᱷᱚᱱ ᱡᱟᱦᱟᱸ ᱫᱚ ᱵᱷᱩᱜᱳᱞ ᱥᱟᱵᱡᱮᱴ ᱠᱷᱚᱱ ᱢᱤᱫᱴᱟᱝ ᱥᱟᱨᱵᱷᱮ ᱛᱟᱦᱮᱸ ᱠᱟᱱ ᱛᱟᱞᱮᱭᱟ ᱚᱱᱟᱛᱮ ᱚᱸᱰᱮᱞᱮ ᱪᱟᱞᱟᱣ ᱞᱮᱱᱟ ᱚᱸᱰᱮ ᱫᱚ ᱯᱟᱸᱪᱴᱤ ᱠᱷᱚᱱ ᱦᱚᱸ ᱥᱮ ᱢᱚᱬᱮ ᱜᱚᱴᱟᱝ ᱠᱷᱚᱱ ᱦᱚᱸ ᱟᱭᱢᱟ ᱵᱩᱨᱩ ᱢᱮᱱᱟᱜᱼᱟ ᱚᱱᱟ ᱵᱩᱨᱩ ᱞᱮ ᱫᱮᱡᱽ ᱠᱟᱛᱮ ᱟᱹᱰᱤ ᱢᱚᱡ ᱜᱮ ᱵᱩᱡᱷᱟᱹᱣ ᱞᱮᱱᱟ ᱥᱮᱧ ᱫᱮᱡ ᱞᱮᱱ ᱜᱮᱭᱟ ᱟᱨ ᱚᱱᱟ ᱵᱩᱨᱩ ᱨᱮ ᱡᱚᱛᱚ ᱠᱷᱚᱱ ᱚᱵᱟᱠ ᱚᱵᱟᱠ ᱥᱮ ᱦᱟᱦᱟᱲᱟᱜ ᱫᱚᱧ ᱧᱮᱞ ᱞᱮᱫᱟ ᱡᱚᱛᱚ ᱠᱷᱚᱱ ᱯᱩᱞᱳ ᱤᱧᱟᱹᱜ ᱡᱤᱭᱚᱱ ᱨᱮ ᱚᱱᱟ ᱵᱩᱨᱩ ᱨᱮ ᱥᱤᱲᱤ ᱢᱮᱱᱟᱜᱼᱟ ᱡᱟᱦᱟᱸ ᱫᱚ ᱢᱤᱫᱴᱟᱝ ᱵᱩᱨᱩ ᱨᱮᱜᱮ ᱥᱤᱲᱤ ᱢᱮᱱᱟᱜᱼᱟ ᱚᱱᱟ ᱵᱩᱨᱩ ᱪᱮᱛᱟᱱ ᱨᱮ ᱡᱚᱭᱪᱚᱱᱰᱤ ᱵᱚᱸᱜᱟ ᱢᱮᱱᱟᱭᱟ ᱩᱱᱤ ᱵᱚᱸᱜᱟ ᱥᱩᱨ ᱨᱮᱜᱮ ᱢᱤᱫᱴᱟᱝ ᱡᱟᱹᱱᱩᱢ ᱫᱟᱨᱮ ᱢᱮᱱᱟᱜᱼᱟ ᱚᱱᱟ ᱡᱟᱹᱱᱩᱢ ᱫᱟᱨᱮ ᱥᱩᱨ ᱨᱮ ᱱᱚᱝᱠᱟ ᱚᱱᱟ ᱡᱟᱹᱱᱩᱢ ᱫᱟᱨᱮ ᱨᱮᱜᱮ ᱡᱟᱦᱟᱭ ᱩᱯᱟᱹᱥ ᱠᱟᱛᱮ ᱥᱮ ᱵᱚᱸᱜᱟ ᱵᱩᱨᱩ ᱠᱚ ᱮᱢᱟ ᱩᱱᱠᱩ ᱫᱚ ᱢᱤᱫᱴᱟᱝ ᱥᱩᱛᱟᱹᱢ ᱟᱨ ᱵᱟᱠᱷᱟᱱ ᱚᱱᱮ ᱟᱨᱟᱜ ᱜᱮᱫᱨᱮᱡᱽ ᱠᱚ ᱮᱢᱟ ᱟᱠᱚᱣᱟ ᱟᱫᱚ ᱚᱸᱰᱮᱢ ᱛᱚᱞᱟ ᱡᱚᱠᱷᱚᱱᱮᱢ ᱛᱚᱞᱟ ᱟᱢ ᱡᱟᱦᱟᱸᱢ ᱞᱟᱹᱭᱟ ᱚᱢᱟ ᱜᱮ ᱥᱚᱛᱤᱜᱼᱟ ᱚᱱᱠᱟ ᱠᱚ ᱢᱮᱱ ᱢᱮᱱ ᱟᱜᱩᱣᱟᱠᱟᱫᱟ ᱚᱱᱠᱟ ᱜᱮᱧ ᱟᱡᱚᱢ ᱟᱠᱟᱫᱟ ᱮᱨᱯᱚᱨ ᱛᱤᱱᱟᱜ ᱥᱟᱹᱨᱤ ᱛᱤᱱᱟᱹᱜ ᱵᱟᱝ ᱚᱱᱟ ᱫᱚ ᱱᱟᱹᱧ ᱵᱟᱲᱟᱭᱟ ᱛᱚᱧ ᱟᱸᱡᱚᱢ ᱟᱹᱜᱩᱣᱟᱠᱟ ᱫᱟᱹᱧ ᱚᱸᱰᱮ ᱜᱮ ᱯᱳᱭᱞᱳ ᱟᱨ ᱧᱮᱞ ᱦᱚᱧ ᱧᱮᱞ ᱟᱜᱩᱣᱟᱠᱟᱫᱟ ᱟᱞᱮ ᱫᱚ ᱚᱸᱰᱮ ᱠᱷᱚᱡ ᱟᱲᱜᱚ ᱠᱟᱛᱮᱫ ᱟᱫᱚ ᱚᱱᱟ ᱟᱹᱛᱩ ᱥᱩᱨ ᱨᱮ ᱡᱚᱭᱪᱚᱱᱰᱤ ᱟᱹᱛᱩ ᱥᱩᱨ ᱨᱮ ᱱᱩᱱᱫᱩᱣᱟᱲᱟ ᱟᱹᱛᱩ ᱢᱮᱱᱟᱜᱼᱟ ᱢᱤᱫᱴᱟᱝ ᱧᱩᱛᱩᱢ ᱚᱱᱟ ᱟᱹᱛᱩᱨᱮ ᱥᱟᱨᱵᱷᱮ ᱞᱮ ᱪᱟᱞᱟᱣ ᱮᱱᱟ ᱚᱲᱟᱜ ᱚᱲᱟᱜ ᱪᱟᱞᱟᱣ ᱠᱟᱛᱮ ᱥᱟᱨᱵᱷᱮ ᱠᱮᱫ ᱠᱚᱣᱟ ᱞᱮ ᱟᱨ ᱞᱮ ᱢᱤᱫᱜᱷᱚᱱᱴᱟ ᱯᱚᱨ ᱫᱚᱞᱮ ᱦᱮᱡ ᱮᱱᱟ ᱡᱚᱢ ᱧᱩ ᱵᱟᱲᱟ ᱠᱟᱛᱮ ᱟᱫᱚ ᱟᱨᱚ ᱞᱮ ᱫᱟᱸᱲᱟ ᱠᱮᱫᱟ ᱡᱚᱠᱷᱚᱱ ᱵᱩᱨᱩ ᱞᱮ ᱫᱮᱡᱽ ᱮᱱᱟ ᱡᱟᱦᱟᱸ ᱫᱚ ᱪᱚᱴ ᱵᱩᱨᱩ ᱚᱸᱰᱮᱞᱮ ᱫᱮᱡ ᱮᱱᱟ ᱚᱱᱟ ᱵᱩᱨᱩ ᱫᱚ ᱫᱷᱤᱨᱤ ᱜᱮ ᱮᱠᱷᱮᱱ ᱫᱷᱤᱨᱤ ᱜᱮᱭᱟᱜᱚᱴᱟ ᱵᱩᱨᱩᱜᱮ ᱟᱨ ᱫᱟᱨᱮ ᱫᱚ ᱠᱚᱢ ᱜᱮ ᱢᱮᱱᱟᱜᱼᱟ ᱚᱱᱟ ᱵᱩᱨᱩ ᱨᱮ ᱫᱮᱡ ᱠᱟᱛᱮ ᱡᱚᱠᱷᱚᱱ ᱟᱭᱢᱟ ᱦᱚᱲ ᱞᱮ ᱫᱮᱡ ᱟᱠᱟᱱᱟ ᱛᱚᱠᱷᱚᱱ ᱞᱟᱛᱟᱨ ᱥᱮᱱ ᱠᱚᱭᱚᱜ ᱠᱟᱛᱮ ᱟᱹᱰᱤ ᱵᱚᱛᱚᱨ ᱜᱮᱧ ᱵᱩᱡᱷᱟᱹᱣ ᱞᱮᱫᱟ ᱮᱴᱟᱜ ᱜᱮ ᱢᱚᱱᱮ ᱢᱮᱱᱮ ᱞᱮᱫᱟ ᱡᱟᱛᱮ ᱱᱚᱣᱟ ᱡᱟᱦᱟᱱᱟᱜ ᱵᱟᱝ ᱦᱩᱭᱩᱜ ᱢᱟ ᱡᱟᱛᱮ ᱱᱚᱣᱟ ᱠᱟᱛᱷᱟ ᱜᱮ ᱥᱮ ᱱᱚᱣᱟᱧ ᱫᱤᱥᱟᱹ ᱞᱮᱠᱷᱟᱱ ᱟᱹᱰᱤ ᱵᱚᱛᱚᱨ ᱜᱮᱧ ᱵᱩᱡᱷᱟᱹᱣᱟ ᱟᱨ ᱚᱸᱰᱮᱠᱷᱚᱱ ᱟᱭᱩᱵ ᱵᱮᱲᱟ ᱫᱟᱸᱲᱟ ᱫᱟᱸᱲᱟ ᱠᱟᱛᱮ ᱟᱫᱚ ᱟᱲᱜᱚ ᱠᱟᱛᱮ ᱞᱮ ᱦᱮᱡ ᱮᱱᱟ ᱟᱨ ᱟᱞᱮᱭᱟᱜ ᱵᱟᱥ ᱡᱟᱦᱟᱸ ᱛᱮᱞᱮ ᱪᱟᱞᱟᱣ ᱞᱮᱱᱟ ᱡᱚᱢ ᱵᱟᱲᱟ ᱠᱟᱛᱮ ᱚᱱᱟ ᱛᱮᱞᱮ ᱦᱮᱡ ᱮᱱᱟ